ᱤᱧ ᱨᱮᱱ ᱢᱤᱫᱴᱮᱱ ᱢᱤᱨᱩ ᱪᱮᱬᱮ ᱢᱮᱱᱟᱭᱟ ᱢᱮᱱᱠᱷᱟᱱ ᱟᱹᱰᱤ ᱢᱚᱪ ᱤᱧ ᱦᱮᱣᱟ ᱟᱠᱟᱫᱮᱭᱟ ᱥᱳᱢᱚᱭ ᱨᱮ ᱫᱟᱜ ᱤᱧ ᱧᱩᱭᱟ ᱫᱟᱠᱟ ᱢᱟᱱᱮ ᱦᱳᱲᱳ ᱪᱟᱣᱞᱤ ᱚᱠᱟᱭ ᱡᱚᱢ ᱥᱟᱱᱟᱭᱮᱭᱟ ᱚᱱᱟᱜᱤᱧ ᱮᱢᱟᱭᱟ ᱪᱮᱫᱟᱜ ᱥᱮ ᱟᱹᱰᱤ ᱱᱟᱯᱟᱭᱤᱧ ᱵᱩᱡᱷᱟᱹᱣᱟ ᱟᱨ ᱟᱡ ᱵᱟᱭ ᱧᱮᱞ ᱧᱟᱢ ᱞᱤᱧ ᱠᱷᱟᱡ ᱨᱟᱜᱽᱼᱟᱭ ᱟᱨ ᱤᱧ ᱦᱚᱸ ᱡᱟᱦᱟᱸ ᱥᱮᱫ ᱜᱤᱧ ᱪᱟᱞᱟᱜ ᱩᱱᱤ ᱜᱤᱧ ᱩᱭᱦᱟᱹᱨᱟ ᱚᱱᱠᱟ ᱛᱟᱞᱟᱛᱮ ᱡᱚᱠᱷᱚᱱ ᱜᱮ ᱤᱧ ᱦᱤᱡᱩᱜᱼᱟ ᱩᱱᱠᱩ ᱞᱮᱠᱷᱟᱡ ᱠᱷᱟᱡ ᱜᱮ ᱨᱟᱜ ᱤᱧᱟᱹᱭ ᱤᱱᱟᱹ ᱛᱮᱜᱮᱧ ᱵᱩᱡᱷᱟᱹᱣᱟ ᱱᱩᱭ ᱫᱚ ᱨᱮᱸᱜᱮᱡ ᱠᱟᱫᱮᱭᱟ ᱫᱟᱜ ᱤᱧ ᱮᱢᱟᱭᱟ ᱪᱟᱞᱮᱧ ᱮᱢᱟᱭᱟ ᱦᱳᱲᱳᱧ ᱮᱢᱟᱭᱟ ᱚᱱᱠᱟ ᱛᱟᱞᱟᱛᱮ ᱟᱹᱰᱤ ᱨᱟᱹᱥᱠᱟᱹ ᱩᱱᱤ ᱵᱮᱥᱮ ᱵᱩᱡᱷᱟᱹᱣᱟ